ᱱᱚᱜᱼᱚᱭ ᱡᱮ ᱤᱧ ᱡᱟᱦᱟᱸ ᱥᱮᱫᱜᱮ ᱫᱟᱬᱟᱱᱤᱧ ᱥᱮᱱᱚᱜᱼᱟ ᱤᱧᱫᱚ ᱚᱱᱛᱮ ᱫᱚ ᱤᱧᱫᱚ ᱟᱹᱰᱤ ᱨᱟᱹᱥᱠᱟᱹᱧ ᱵᱩᱡᱷᱟᱹᱣᱟ ᱟᱨ ᱤᱧ ᱡᱟᱦᱟᱸ ᱨᱮᱜᱮᱧ ᱥᱮᱱ ᱟᱠᱟᱱᱟ ᱤᱧᱫᱚ ᱚᱸᱰᱮᱜᱮ ᱚᱸᱰᱮᱱᱟᱜ ᱜᱮ ᱡᱮᱭᱥᱮ ᱠᱤ ᱪᱷᱚᱵᱤ ᱠᱚ ᱯᱷᱳᱴᱳ ᱠᱚ ᱢᱟᱱᱮ ᱛᱩᱞᱟᱹᱣ ᱠᱟᱛᱮᱱᱤᱧ ᱟᱹᱜᱩᱭᱟ ᱤᱧ ᱤᱱᱟᱹᱜ ᱨᱟᱹᱥᱠᱟᱹᱧ ᱵᱩᱡᱷᱟᱹᱣᱟ ᱚᱸᱰᱮ ᱫᱷᱤᱨᱤ ᱫᱟᱨᱮ ᱱᱟᱹᱲᱤ ᱦᱚᱲ ᱦᱚᱲ ᱠᱚ ᱩᱱᱟᱹᱜ ᱜᱟᱹᱰᱤ ᱢᱚᱴᱚᱨ ᱚᱱᱟ ᱠᱚ ᱧᱮᱞ ᱛᱮᱜᱮ ᱤᱧᱫᱚ ᱟᱹᱰᱤ ᱨᱟᱹᱥᱠᱟᱹᱧ ᱵᱩᱡᱷᱟᱹᱣᱟ ᱤᱧ ᱤᱱᱟᱹᱜᱤᱧ ᱠᱷᱚᱡᱚᱜᱼᱟ ᱠᱤ ᱡᱮᱢᱚᱱ ᱠᱤ ᱨᱟᱹᱥᱠᱟᱹ ᱜᱮ ᱡᱮᱢᱚᱱ ᱦᱟᱢᱮᱥᱟ ᱱᱚᱝᱠᱟᱱ ᱨᱟᱹᱥᱠᱟᱹ ᱫᱚ ᱛᱤᱧ ᱛᱟᱦᱮᱱ ᱢᱟ ᱮᱱᱴᱷᱮᱱ ᱟᱨ ᱤᱧ ᱡᱟᱦᱟᱸ ᱨᱮᱜᱮᱧ ᱥᱮᱱ ᱟᱠᱟᱱᱟ ᱞᱩᱜᱩᱼᱵᱩᱨᱩ ᱜᱷᱟᱱᱴᱟ ᱵᱟᱲᱮ ᱠᱤ ᱵᱟᱝ ᱱᱚᱰᱮ ᱨᱟᱡᱽ ᱨᱟᱯᱯᱟ ᱚᱱᱟ ᱠᱚᱨᱮᱱᱟᱜ ᱚᱱᱟ ᱠᱚᱨᱮᱱᱟᱜ ᱨᱟᱹᱥᱠᱟᱹ ᱢᱟ ᱟᱨᱚ ᱡᱷᱚᱛᱚ ᱠᱷᱚᱱᱟᱜ ᱵᱷᱮᱜᱟᱨ ᱜᱤᱛᱤᱧᱟ ᱚᱱᱟ ᱠᱚᱨᱮ ᱩᱱᱟᱹᱜ ᱨᱟᱹᱥᱠᱟᱹᱧ ᱵᱩᱡᱷᱟᱹᱣᱟ ᱥᱮᱱ ᱞᱮᱱᱠᱷᱟᱱᱤᱧ ᱦᱚᱲ ᱧᱮᱞ ᱛᱮᱦᱚᱸᱧ ᱨᱟᱹᱥᱠᱟᱹᱜᱼᱟ ᱠᱤ ᱵᱟᱝ ᱚᱸᱰᱮᱱᱟᱜ ᱯᱷᱚᱨ ᱤᱭᱟᱹ ᱥᱤᱱ ᱧᱮᱞ ᱛᱮᱦᱚᱧ ᱢᱟᱱᱮ ᱚᱸᱰᱮᱱᱟᱜ ᱢᱟᱱᱮ ᱪᱮᱦᱨᱟ ᱧᱮᱞ ᱛᱮᱦᱚᱧ ᱠᱩᱥᱤᱜᱼᱟ ᱵᱚᱸᱜᱟ ᱵᱩᱨᱩ ᱦᱚᱲ ᱠᱚ ᱡᱷᱚᱛᱚᱣᱟᱜ ᱜᱮ ᱟᱹᱰᱤ ᱨᱟᱹᱥᱠᱟᱹᱧ ᱵᱩᱡᱷᱟᱹᱣᱟ ᱩᱱᱟᱹᱜ ᱨᱟᱹᱥᱠᱟᱹᱧ ᱵᱩᱡᱷᱟᱹᱣᱟ ᱠᱤ ᱚᱲᱟᱜ ᱨᱮ ᱦᱮᱡ ᱠᱟᱛᱮᱫ ᱦᱚᱸ ᱛᱷᱤᱨ ᱜᱮ ᱵᱟᱹᱧ ᱛᱟᱦᱮᱸ ᱫᱟᱲᱮᱭᱟᱜᱼᱟ ᱚᱲᱟᱜ ᱨᱤᱧ ᱦᱤᱡᱩᱜᱼᱟ ᱥᱮ ᱠᱷᱟᱹᱞᱤ ᱚᱱᱟ ᱛᱤᱱ ᱵᱷᱳᱨ ᱵᱟᱹᱧ ᱞᱟᱹᱭᱟ ᱩᱱ ᱵᱷᱳᱨᱜᱮ ᱤᱧᱫᱚ ᱱᱚᱝᱠᱟ ᱨᱟᱹᱥᱠᱟᱹ ᱜᱤᱧ ᱵᱩᱡᱷᱟᱹᱣᱟ ᱡᱟᱦᱟᱸᱭ ᱜᱮ ᱡᱟᱦᱟᱸ ᱛᱤᱱᱟᱹᱜ ᱜᱮ ᱤᱧᱨᱮᱱ ᱜᱟᱛᱮ ᱠᱩᱲᱤ ᱠᱚ ᱢᱮᱱᱟᱜ ᱠᱚᱣᱟ ᱩᱱᱠᱩᱧ ᱞᱟᱹᱭᱟᱠᱚᱣᱟ ᱚᱲᱟᱜ ᱨᱮ ᱡᱟᱦᱟᱸ ᱛᱤᱱᱟᱹᱜ ᱦᱚᱲ ᱠᱚ ᱛᱟᱦᱮᱱᱟ ᱤᱧ ᱫᱚ ᱚᱸᱰᱮᱧ ᱥᱮᱱ ᱞᱮᱱᱟ ᱤᱧ ᱫᱚ ᱚᱸᱰᱮ ᱥᱮ ᱚᱱᱠᱟ ᱱᱚᱝᱠᱟ ᱩᱱᱟᱹᱜ ᱵᱮᱥ ᱩᱱᱟᱹᱜ ᱨᱟᱹᱥᱠᱟᱹᱧ ᱵᱩᱡᱷᱟᱹᱣ ᱠᱮᱜᱼᱟ ᱤᱧ ᱱᱚᱝᱠᱟ ᱱᱚᱝᱠᱟᱧ ᱨᱟᱹᱥᱠᱟᱹᱧ ᱵᱩᱡᱷᱟᱹᱣ ᱠᱮᱜᱼᱟ ᱠᱤ ᱱᱟᱜ ᱡᱷᱚᱛᱚ ᱦᱚᱲ ᱢᱟᱱᱮ ᱯᱷᱳᱴᱳ ᱠᱚᱧ ᱫᱮᱠᱷᱟᱣ ᱵᱟᱲᱟᱣ ᱠᱚᱣᱟ ᱡᱷᱚᱛᱚ ᱦᱚᱲ ᱯᱷᱳᱴᱳᱧ ᱫᱮᱠᱷᱟᱣ ᱠᱮᱫ ᱜᱮ ᱩᱱᱟᱹᱜ ᱨᱟᱹᱥᱠᱟᱹ ᱵᱩᱡᱷᱟᱹᱜᱼᱟ ᱚᱸᱰᱮ ᱚᱸᱰᱮᱧ ᱥᱮᱱ ᱞᱮᱱᱟ ᱥᱮ ᱩᱱᱟᱹᱜ ᱩᱱᱟᱹᱜ ᱢᱟᱱᱮ ᱠᱤ ᱩᱱᱟᱹᱜ ᱨᱟᱹᱥᱠᱟᱹᱧ ᱵᱩᱡᱷᱟᱹᱣ ᱠᱮᱜᱼᱟ ᱤᱱᱟᱹᱜ ᱡᱮ ᱱᱤᱭᱟᱹ ᱱᱤᱭᱟᱹ ᱵᱟᱨ ᱞᱩᱜᱩ ᱵᱩᱨᱩᱧ ᱥᱮᱱ ᱞᱮᱱᱟ ᱞᱩᱜᱩ ᱵᱩᱨᱩ ᱨᱮᱦᱚᱸ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱟᱨ ᱚᱲᱟᱜ ᱨᱮᱦᱚᱸ ᱦᱮᱡ ᱠᱟᱛᱮᱫ ᱛᱷᱤᱨᱜᱮ ᱵᱟᱹᱧ ᱛᱟᱦᱮᱸ ᱫᱟᱲᱮᱭᱟᱜ ᱠᱟᱱ ᱛᱟᱦᱮᱱ ᱛᱷᱤᱨ ᱵᱟᱹᱧ ᱛᱟᱦᱮᱸ ᱫᱟᱲᱮᱭᱟᱜ ᱠᱟᱱ ᱛᱟᱦᱮᱱᱟ ᱛᱤᱱ ᱵᱷᱳᱨ ᱡᱷᱚᱛᱚ ᱦᱚᱲ ᱵᱟᱨᱯᱮ ᱫᱤᱱ ᱵᱟᱹᱧ ᱞᱟᱹᱭ ᱯᱩᱨᱟᱹᱣ ᱠᱟᱫ ᱠᱚᱣᱟ ᱵᱟᱹᱧ ᱞᱟᱹᱭ ᱪᱟᱵᱟ ᱟᱠᱟᱫ ᱠᱚᱣᱟ ᱩᱱᱵᱷᱳᱨ ᱤᱧᱟᱹᱜ ᱢᱚᱱᱮ ᱨᱮ ᱢᱟᱱᱮ ᱨᱟᱹᱥᱠᱟᱹᱜᱮ ᱛᱤᱧ ᱢᱟᱱᱮ ᱛᱤᱱ ᱵᱷᱳᱨ ᱨᱟᱹᱥᱠᱟᱹ ᱵᱟᱹᱧ ᱦᱟᱹᱴᱤᱧᱟᱠᱟᱜᱼᱟ ᱩᱱ ᱵᱷᱳᱨ ᱨᱟᱹᱥᱠᱟᱹ ᱜᱤᱧ ᱵᱩᱡᱷᱟᱹᱣᱮᱫ ᱛᱟᱦᱮᱱᱟ ᱨᱟᱹᱥᱠᱟᱹᱧ ᱦᱟᱹᱴᱤᱧ ᱠᱮᱜᱼᱟ ᱯᱷᱳᱱ ᱠᱚᱛᱮ ᱡᱟᱦᱟᱸ ᱛᱤᱱᱟᱹᱜ ᱜᱮ ᱡᱮᱭᱥᱮ ᱠᱤ ᱦᱟᱸᱰᱮ ᱦᱚᱸ ᱟᱭᱳ ᱵᱟᱵᱟ ᱠᱚ ᱛᱤᱧ ᱢᱮᱱᱟᱜ ᱠᱚᱣᱟ ᱵᱚᱭᱦᱟ ᱠᱚ ᱩᱱᱠᱩ ᱦᱚᱸ ᱯᱷᱳᱱ ᱠᱟᱛᱮᱫ ᱤᱱᱟᱹᱜᱤᱧ ᱞᱟᱹᱭᱟᱠᱚ ᱠᱟᱱᱟ ᱠᱤ ᱚᱱᱠᱟ ᱱᱚᱝᱠᱟ ᱞᱩᱜᱩᱵᱩᱨᱩ ᱵᱟᱯᱮ ᱥᱮᱱ ᱞᱮᱱᱟ ᱛᱤᱱᱟᱹᱜ ᱨᱟᱹᱥᱠᱟᱹ ᱟᱹᱭᱠᱟᱹᱜ ᱠᱟᱱ ᱛᱟᱦᱮᱱ ᱛᱤᱱᱟᱹᱜ ᱨᱟᱹᱥᱠᱟᱹ ᱵᱩᱡᱷᱟᱹᱜ ᱠᱟᱱ ᱛᱟᱦᱮᱱ ᱚᱱᱟ ᱚᱱᱟ ᱠᱚᱜᱮ